ᱞᱟᱠᱪᱟᱨ ᱮᱱᱮᱡ ᱥᱮᱨᱮᱧ ᱨᱮ ᱡᱚᱛᱚ ᱦᱚᱲ ᱡᱚᱯᱲᱟᱣ ᱛᱟᱦᱮᱸ ᱠᱟᱛᱮᱫ ᱢᱤᱫ ᱥᱟᱶᱛᱮ ᱡᱚᱛᱚ ᱦᱚᱲ ᱛᱮ ᱚᱱᱟ ᱪᱟᱨᱪᱟ ᱤᱫᱤ ᱟᱨ ᱦᱟᱯᱲᱟᱢ ᱠᱚ ᱴᱷᱮᱱ ᱠᱷᱚᱱ ᱚᱱᱟ ᱡᱟᱦᱟᱸ ᱠᱚ ᱦᱤᱲᱤᱧᱚᱜ ᱠᱟᱱ ᱚᱱᱟ ᱠᱚ ᱥᱮᱬᱟᱭ ᱦᱩᱭᱩᱜᱼᱟ ᱟᱨ ᱮᱴᱟᱜ ᱯᱟᱹᱨᱥᱤ ᱠᱚᱨᱮᱱᱟᱜ ᱞᱟᱠᱪᱟᱨ ᱮᱱᱮᱡ ᱥᱮᱨᱮᱧ ᱠᱚ ᱠᱚᱢ ᱪᱟᱨᱪᱟᱣ ᱠᱟᱛᱮᱫ ᱱᱤᱡᱮᱨᱟᱜ ᱫᱚ ᱵᱤᱥᱤ ᱥᱮ ᱞᱟᱦᱟ ᱨᱮ ᱪᱟᱨᱪᱟᱣ ᱦᱩᱭᱩᱜᱼᱟ ᱟᱨ ᱛᱟᱭᱚᱢ ᱫᱟᱨᱟᱢ ᱨᱮᱱ ᱠᱚ ᱯᱚᱼᱯᱚᱝᱲᱟ ᱠᱚᱦᱚᱸ ᱪᱮᱫ ᱟᱠᱚ ᱦᱩᱭᱩᱜᱼᱟ